ᱦᱮᱸ ᱤᱧ ᱨᱟᱡᱽᱱᱚᱜᱚᱨ ᱨᱮ ᱯᱚᱛᱚᱵᱼᱤᱧ ᱠᱤᱨᱤᱧᱟ ᱟᱨ ᱚᱸᱰᱮᱫᱚ ᱠᱟᱹᱡ ᱠᱚᱢ ᱫᱟᱢᱛᱮ ᱧᱟᱢᱚᱜᱼᱟ ᱟᱨ ᱡᱟᱦᱟᱸ ᱠᱚᱨᱮᱦᱚᱸ ᱟᱞᱮ ᱦᱟᱛᱟᱣ ᱵᱟᱲᱟ ᱟᱠᱟᱫ ᱜᱮᱭᱟᱞᱮ ᱡᱟᱦᱟᱸᱞᱮᱠᱟ ᱦᱩᱭᱩᱜ ᱠᱟᱱᱟ ᱦᱚᱞᱫᱤ ᱯᱩᱠᱩᱨ ᱟᱨ ᱭᱟᱛᱳ ᱟᱨ ᱢᱤᱫᱴᱷᱮᱱ ᱥᱟᱹᱠᱪᱤ ᱟᱨ ᱦᱳᱭ ᱪᱟᱞᱟᱣᱵᱟᱲᱟ ᱟᱠᱟᱱ ᱜᱮᱭᱟᱞᱮ ᱟᱨ ᱨᱟᱡᱽᱱᱚᱜᱚᱨ ᱫᱚ ᱛᱟᱞᱮ ᱥᱩᱨᱩᱜᱼᱟ ᱟᱨ ᱩᱱᱤᱜᱮ ᱟᱞᱮᱞᱮ ᱴᱷᱤᱠᱟᱹᱠᱟᱭᱟ ᱫᱚᱠᱟᱱᱵᱟᱞᱟᱜᱮ ᱛᱚ ᱩᱱᱤ ᱩᱫᱷᱟᱹᱨ ᱛᱮᱦᱚᱸᱭ ᱮᱢᱟ ᱫᱟᱲᱮᱭᱟᱞᱮᱭᱟ ᱡᱮ ᱟᱞᱮᱭᱟᱜ ᱯᱚᱭᱥᱟᱠᱚ ᱵᱟᱝ ᱛᱟᱦᱮᱱᱟ ᱟᱨ ᱛᱟᱭᱚᱢᱛᱮᱞᱮ ᱮᱢᱟᱭᱟᱞᱮ ᱟᱨ ᱥᱟᱱᱛᱟᱲ ᱠᱟᱱᱜᱮᱭᱟᱭ ᱩᱱᱤᱫᱚ ᱟᱨ ᱵᱷᱟᱜᱮ ᱞᱮᱠᱟ ᱯᱚᱴᱟᱜᱼᱟᱭ ᱟᱫᱚ ᱚᱸᱰᱮᱜᱮᱞᱮ ᱦᱟᱛᱟᱣ ᱵᱟᱲᱟᱭᱟ ᱟᱨ ᱡᱚᱛᱚ ᱞᱮᱠᱟᱱ ᱠᱤᱛᱟᱹᱵᱽ ᱧᱟᱢᱚᱜ ᱜᱮᱭᱟ ᱡᱟᱦᱟᱸ ᱞᱮᱠᱟᱱᱟᱜ ᱢᱚᱛᱞᱚᱵ ᱡᱟᱦᱟᱱᱟᱜ ᱥᱟᱵᱽᱡᱮᱠᱴ ᱦᱟᱛᱟᱣ ᱠᱟᱛᱫᱮᱢ ᱯᱟᱲᱦᱟᱜ ᱠᱟᱱᱟ ᱚᱱᱟ ᱥᱟᱵᱽᱡᱮᱠᱴ ᱨᱮᱭᱟᱜ ᱠᱤᱛᱟᱹᱵᱮᱢ ᱧᱟᱢ ᱜᱮᱭᱟ ᱟᱨ ᱚᱸᱰᱮᱫᱚ ᱢᱟᱨᱮ ᱫᱳᱠᱟᱱ ᱠᱟᱱᱟ ᱟᱨ ᱟᱞᱮ ᱴᱷᱤᱠᱟᱹ ᱟᱠᱟᱫᱮᱭᱟᱞᱮ ᱯᱩᱨᱟᱹ ᱡᱟᱱᱼᱯᱮᱦᱪᱟᱱᱛᱟᱞᱮ ᱢᱮᱱᱟᱜᱼᱟ ᱩᱱᱤᱫᱚ ᱯᱩᱨᱟᱹ ᱠᱚᱢ ᱫᱟᱢᱛᱮᱦᱚᱸ ᱦᱮᱢᱚᱜᱼᱟᱭ ᱭᱟ ᱯᱷᱤᱨ ᱩᱫᱷᱟᱹᱨᱛᱮᱦᱚᱸᱭ ᱮᱢᱦᱟᱛᱟᱲ ᱟᱞᱮᱭᱟᱭ ᱟᱞᱮᱭᱟᱜ ᱡᱚᱵᱽ ᱯᱩᱭᱥᱟᱹ ᱵᱟᱭ ᱛᱟᱦᱮᱱᱟ ᱚᱱᱟ ᱞᱟᱹᱜᱤᱫ ᱟᱞᱮᱫᱚ ᱚᱸᱰᱮᱜᱮ ᱠᱤᱨᱤᱧᱞᱮ ᱪᱟᱞᱟᱜᱼᱟ